ᱵᱮᱝᱜᱚᱞ ᱦᱤᱨᱤ ᱚᱠᱛᱚ ᱧᱮᱧᱮᱞᱤᱭᱟᱹ ᱠᱚ ᱛᱷᱟᱹᱱᱤᱛ ᱢᱚᱱ ᱦᱩᱞᱟᱹᱥ ᱵᱤᱠᱚᱞᱯᱚ ᱞᱟᱹᱜᱤᱫ ᱤᱧ ᱡᱟᱦᱟᱸ ᱠᱩᱨᱩᱢᱩᱴᱩᱧ ᱠᱚᱨᱟᱣᱟ ᱥᱮᱧ ᱫᱟᱲᱮᱭᱟᱜᱼᱟ ᱚᱱᱟ ᱫᱚ ᱦᱩᱭᱩᱜ ᱠᱟᱱᱟ ᱥᱮᱨᱣᱟ ᱠᱟᱹᱨᱤ ᱱᱚᱣᱟ ᱤᱧ ᱥᱮᱨᱣᱟ ᱠᱟᱹᱨᱤ ᱛᱟᱞᱟ ᱛᱮ ᱱᱩᱠᱩᱣᱟᱜ ᱢᱚᱱ ᱛᱷᱟᱹᱱᱤᱛ ᱞᱟᱹᱜᱤᱫ ᱦᱚᱸ ᱨᱟᱹᱥᱠᱟᱹ ᱦᱚᱪᱚᱭᱟᱹᱧ ᱥᱮᱧ ᱧᱮᱞ ᱦᱚᱪᱚ ᱠᱚᱣᱟ ᱡᱮᱞᱮᱠᱟ ᱤᱧ ᱩᱱᱠᱩ ᱡᱟᱦᱟᱸᱭ ᱧᱮᱧᱮᱞᱤᱭᱟᱹ ᱠᱚᱠᱚ ᱦᱮᱡ ᱟᱠᱟᱱ ᱟᱵᱚ ᱵᱮᱝᱜᱚᱞ ᱯᱚᱱᱚᱛ ᱛᱮ ᱩᱱᱠᱩ ᱡᱟᱦᱟᱸᱭ ᱦᱤᱨᱤ ᱠᱚ ᱦᱮᱡ ᱟᱠᱟᱱ ᱩᱱᱠᱩ ᱠᱚᱹᱧ ᱩᱫᱩᱜ ᱟᱠᱚᱣᱟ ᱤᱧᱟᱹᱜ ᱞᱟᱭ ᱞᱟᱠᱪᱟᱨ ᱨᱮᱱᱟᱜ ᱟᱹᱰᱤ ᱜᱟᱱ ᱮᱱᱮᱡ ᱥᱮᱨᱮᱧ ᱡᱮᱞᱮᱠᱟ ᱵᱟᱦᱟ ᱠᱟᱨᱟᱢ ᱥᱚᱨᱦᱟᱭ ᱫᱟᱥᱟᱸᱭ ᱟᱨ ᱤᱱᱟᱹ ᱥᱟᱶᱛᱮ ᱰᱟᱱᱴᱟ ᱞᱩᱦᱨᱤ ᱡᱟᱦᱟᱸ ᱮᱱᱮᱡ ᱠᱚ ᱢᱮᱱᱟᱜᱼᱟ ᱱᱚᱣᱟ ᱠᱚ ᱥᱟᱱᱟᱢᱟᱜ ᱠᱚ ᱱᱚᱣᱟ ᱠᱚ ᱮᱱᱮᱡ ᱤᱧ ᱩᱫᱩᱜ ᱟᱠᱚᱣᱟᱜ ᱟᱨ ᱚᱱᱟ ᱠᱚ ᱮᱱᱮᱡ ᱧᱮᱞ ᱠᱟᱛᱮ ᱩᱱᱠᱩ ᱠᱚ ᱠᱩᱥᱤ ᱨᱟᱹᱥᱠᱟᱹᱜᱼᱟ ᱟᱨ ᱟ ᱟᱠᱚ ᱢᱚᱱᱮ ᱛᱷᱟᱹᱱᱤᱛ ᱱᱚᱰᱮ ᱛᱟᱦᱮᱱ ᱛᱟᱠᱚᱣᱟ ᱟᱨ ᱟᱠᱚ ᱱᱚᱵᱮ ᱵᱮᱝᱜᱚᱞ ᱯᱚᱱᱚᱛ ᱦᱤᱨᱤ ᱦᱮᱡ ᱠᱟᱛᱮ ᱠᱚ ᱵᱩᱡᱽ ᱵᱟᱰᱟᱭ ᱫᱟᱲᱮᱭᱟᱜᱼᱟ ᱡᱮ ᱵᱮᱝᱜᱚᱞ ᱯᱚᱱᱚᱛ ᱨᱮ ᱱᱚᱝᱠᱟ ᱱᱚᱣᱟ ᱜᱟᱛᱟᱠ ᱨᱮᱱ ᱦᱚᱲ ᱠᱚᱣᱟᱜ ᱞᱟᱹᱭ ᱞᱟᱠᱪᱟᱨ ᱟᱹᱨᱤ ᱪᱟᱹᱞᱤ ᱢᱮᱱᱟᱜ ᱠᱟᱫᱟ ᱚᱱᱟ ᱦᱚᱸ ᱠᱚ ᱵᱟᱰᱟᱭ ᱫᱟᱲᱮᱭᱟᱜᱼᱟ ᱥᱮ ᱩᱱᱠᱩ ᱟᱢᱮᱢ ᱥᱟᱵ ᱫᱚᱦᱚ ᱫᱟᱲᱮᱭᱟ ᱠᱚᱣᱟ ᱡᱮᱞᱮᱠᱟ ᱱᱚᱰᱮ ᱵᱚᱱ ᱧᱮᱞᱟ ᱥᱚᱨᱦᱟᱭ ᱮᱱᱮᱡ ᱥᱚᱨᱦᱟᱭ ᱮᱱᱮᱡ ᱛᱟᱞᱟ ᱛᱮ ᱩᱱᱠᱩ ᱵᱮᱝᱜᱚᱞ ᱦᱤᱨᱤ ᱠᱚ ᱦᱮᱡ ᱟᱠᱟᱱ ᱦᱚᱲ ᱠᱚ ᱪᱮᱫ ᱞᱮᱠᱟᱢ ᱥᱟᱵ ᱫᱚᱦᱚ ᱜᱟᱱᱚᱜᱼᱟ ᱚᱱᱟ ᱵᱚᱱ ᱧᱮᱞ ᱞᱮᱜᱮ ᱡᱮᱞᱮᱠᱟ ᱱᱚᱰᱮ ᱩᱱᱠᱩ ᱡᱟᱦᱟᱸᱭ ᱧᱮᱧᱮᱞᱤᱭᱟᱹ ᱠᱚ ᱦᱮᱡ ᱠᱟᱱ ᱦᱤᱨᱤ ᱠᱚ ᱦᱮᱡ ᱠᱟᱱ ᱩᱱᱠᱩ ᱠᱚ ᱧᱮᱞ ᱢᱮᱭᱟ ᱟᱢ ᱫᱚ ᱢᱤᱫ ᱥᱟᱶ ᱛᱮᱢ ᱥᱟᱵ ᱠᱩᱲᱤ ᱜᱤᱫᱟᱹᱨ ᱠᱚ ᱮᱱᱮᱡ ᱠᱚ ᱥᱟᱵ ᱠᱚᱭᱟ ᱛᱩᱢᱫᱟᱜ ᱴᱟᱢᱟᱠ ᱠᱚᱲᱟ ᱜᱤᱫᱟᱹᱨ ᱠᱚᱠᱚ ᱜᱚᱜ ᱠᱟᱜᱼᱟ ᱨᱮᱜᱽᱲᱟ ᱴᱷᱮᱭᱚᱝ ᱡᱷᱩᱢᱩ ᱟᱨ ᱠᱚᱲᱟ ᱠᱚᱠᱚ ᱨᱩᱭᱟᱠᱚ ᱟᱨ ᱠᱩᱲᱤ ᱠᱚᱠᱚ ᱥᱮᱨᱮᱧᱟᱠᱚ ᱟᱨ ᱠᱚ ᱛᱮᱞᱟᱭᱟᱠᱚᱭᱟ ᱟᱨ ᱟᱢ ᱫᱚ ᱚᱱᱟ ᱥᱮᱨᱮᱧ ᱥᱟᱶ ᱪᱟᱵᱟ ᱥᱟᱶ ᱥᱟᱶ ᱛᱮᱢ ᱛᱚᱲᱟᱣᱟ ᱟᱨ ᱮᱢ ᱨᱩᱭᱟ ᱦᱚᱜᱼᱚᱭ ᱡᱮ ᱢᱤᱫᱴᱟᱝ ᱱᱟᱯᱟᱭ ᱨᱩ ᱨᱟᱦᱟ ᱥᱮ ᱥᱮᱨᱮᱧ ᱨᱟᱦᱟ ᱥᱮ ᱮᱱᱮᱡ ᱨᱮᱭᱟᱜ ᱦᱤᱞᱟᱹᱣ ᱡᱟᱦᱟᱸ ᱢᱤᱫ ᱴᱟᱝ ᱛᱟᱞ ᱱᱚᱣᱟ ᱠᱚ ᱧᱮᱞ ᱠᱟᱛᱮ ᱩᱱᱠᱩᱣᱟᱜ ᱢᱚᱱᱮ ᱠᱚᱦᱚᱸ ᱨᱟᱹᱥᱠᱟᱹ ᱛᱮ ᱪᱷᱮᱡ ᱵᱮᱡᱽ ᱠᱚᱜᱼᱟ ᱟᱨ ᱩᱱᱠᱩ ᱟᱵᱚ ᱠᱚ ᱧᱮᱞ ᱧᱮᱞ ᱛᱮᱜᱮ ᱛᱷᱟᱹᱱᱤᱛ ᱜᱟᱱ ᱚᱠᱛᱚ ᱫᱚᱠᱚ ᱯᱚᱞᱚᱢ ᱫᱟᱲᱮ ᱯᱚᱞᱚᱢᱚᱜᱼᱟ ᱟᱨ ᱦᱚᱜᱼᱚᱭ ᱱᱚᱣᱟ ᱥᱮᱨᱣᱭᱟ ᱠᱟᱹᱨᱤ ᱦᱚᱨᱟ ᱛᱟᱞᱟ ᱛᱮᱜᱮ ᱱᱩᱠᱩ ᱵᱮᱝᱜᱚᱞ ᱦᱤᱨᱤ ᱠᱚ ᱦᱮᱡ ᱟᱠᱟᱱ ᱧᱮᱧᱮᱞᱤᱭᱟᱹ ᱠᱚ ᱠᱚᱣᱟᱜ ᱢᱚᱱᱮ ᱡᱤᱣᱤ ᱠᱚᱢ ᱚᱱᱮ ᱵᱚ ᱨᱟᱹᱥᱠᱟᱹ ᱦᱚᱪᱚ ᱫᱟᱲᱮᱭᱟᱜᱼᱟ ᱦᱚᱜᱼᱚᱭ ᱱᱚᱭᱟ ᱥᱮᱨᱣᱟ ᱠᱟᱹᱨᱤ ᱛᱟᱞᱟ ᱛᱮ